ᱤᱧ ᱫᱚ ᱡᱚᱢᱟᱜ ᱧᱩᱣᱟᱜ ᱨᱮᱫᱚᱧ ᱠᱩᱥᱤᱣᱟᱜ ᱜᱮᱭᱟ ᱫᱩᱞᱯᱤᱴᱷᱟᱹ ᱟᱨ ᱱᱟᱨᱠᱮᱞ ᱞᱟᱰᱩ ᱫᱩᱞ ᱯᱤᱴᱷᱟᱹ ᱨᱮᱫᱚ ᱡᱮᱢᱚᱱ ᱦᱚᱞᱚᱝ ᱞᱟᱜᱟᱜᱼᱟ ᱪᱟᱣᱞᱤ ᱦᱚᱞᱚᱝ ᱚᱱᱟ ᱫᱟᱜ ᱨᱮ ᱞᱮᱣᱦᱟ ᱠᱟᱛᱮᱫ ᱵᱚᱞᱮ ᱯᱚᱨᱤᱢᱟᱱ ᱢᱚᱛᱚ ᱥᱩᱱᱩᱢ ᱨᱮᱠᱚ ᱤᱥᱤᱱᱟ ᱥᱚᱨᱟ ᱨᱮ ᱟᱫᱚ ᱚᱱᱟ ᱤᱥᱤᱱ ᱞᱮᱠᱷᱟᱱ ᱜᱮ ᱵᱚᱞᱮ ᱢᱚᱸᱡᱽ ᱜᱮ ᱠᱮᱴᱮᱡᱚᱜᱼᱟ ᱟᱫᱚ ᱢᱚᱸᱡᱽ ᱜᱮ ᱥᱤᱵᱤᱞᱟ ᱟᱨ ᱱᱟᱨᱠᱳᱞ ᱞᱟᱰᱩ ᱫᱚ ᱦᱳᱭᱳᱜ ᱠᱟᱱᱟ ᱪᱤᱱᱤ ᱟᱰᱤ ᱡᱳᱨᱮ ᱞᱟᱜᱟᱜᱼᱟ ᱟᱭᱢᱟ ᱞᱟᱜᱟᱜᱼᱟ ᱪᱤᱱᱤ ᱚᱱᱟ ᱚᱱᱟ ᱫᱤᱭᱮ ᱜᱮ ᱪᱤᱱᱤ ᱰᱷᱤᱨᱤᱢ ᱞᱟᱜᱟᱣᱟᱜ ᱠᱷᱟᱱ ᱜᱮ ᱢᱚᱸᱡᱽ ᱥᱤᱵᱤᱞᱟ ᱱᱟᱨᱠᱳᱞ ᱞᱟᱰᱩ ᱫᱚ ᱚᱱᱟ ᱛᱮᱜᱮ ᱚᱱᱟ ᱠᱤᱱ ᱫᱚᱧ ᱤᱧ ᱫᱚᱧ ᱠᱩᱥᱤᱣᱟᱜ ᱜᱮᱭᱟ